ᱦᱮᱞᱳ ᱦᱮᱸ ᱦᱮᱸ ᱚᱠᱚᱭ ᱵᱤᱱ ᱢᱮᱱᱮᱫᱼᱟ ᱦᱮᱸ ᱢᱮᱱ ᱵᱤᱱ ᱦᱳᱭ ᱦᱚᱸ ᱚᱱᱠᱟ ᱡᱟᱦᱟᱸ ᱞᱮᱠᱟᱱᱟᱜ ᱯᱮ ᱦᱟᱛᱟᱣ ᱫᱩ ᱥᱚ ᱛᱤᱱ ᱥᱚ ᱟᱨ ᱡᱟᱹᱥᱛᱤ ᱰᱷᱮᱨ ᱡᱩᱫᱤ ᱯᱮ ᱦᱟᱛᱟᱣᱟ ᱚᱱᱠᱟ ᱦᱤᱥᱟᱹᱵ ᱜᱮ ᱤᱭᱟᱹ ᱦᱩᱭᱩᱜᱼᱟ ᱧᱮᱞ ᱦᱩᱭᱩᱜᱼᱟ ᱚᱱᱟ ᱰᱤᱥᱠᱟᱣᱩᱱᱴ ᱟᱨ ᱚᱱᱠᱟᱜᱮ ᱡᱟᱦᱟᱸ ᱞᱮᱠᱟ ᱦᱟᱸᱜ ᱰᱤᱥᱠᱟᱣᱩᱱᱴ ᱧᱟᱢᱚᱜᱼᱟ ᱚᱱᱠᱟ ᱜᱤᱧ ᱮᱢᱟ ᱯᱮᱭᱟ ᱦᱟᱸᱜ ᱦᱳᱭ ᱦᱳᱭ ᱚᱱᱟᱦᱚᱸ ᱫᱩ ᱥᱚ ᱛᱤᱱ ᱥᱚ ᱜᱮ ᱚᱱᱠᱟ ᱡᱩᱫᱤ ᱡᱟᱹᱥᱛᱤ ᱰᱷᱮᱨ ᱯᱮ ᱦᱟᱛᱟᱣᱟ ᱛᱚᱵᱮ ᱰᱤᱥᱠᱟᱣᱩᱱᱴ ᱤᱧ ᱮᱢ ᱫᱟᱲᱮ ᱟᱯᱮᱭᱟ ᱦᱮᱸ ᱦᱮᱸ ᱟᱪᱪᱷᱟ ᱴᱷᱤᱠ ᱜᱮᱭᱟ ᱦᱤᱡᱩᱜ ᱯᱮ ᱦᱮᱸ ᱟᱪᱪᱷᱟ ᱴᱷᱤᱠ ᱜᱮᱭᱟ ᱦᱤᱡᱩᱜ ᱯᱮ ᱦᱟᱸᱜ ᱦᱮᱸ ᱥᱮ ᱦᱳᱭ ᱢᱟ ᱛᱚᱵᱮ ᱤᱱᱠᱟᱹ ᱜᱮ ᱦᱮᱸ ᱟᱪᱪᱷᱟ ᱴᱷᱤᱠ ᱜᱮᱭᱟ ᱢᱟ